ᱚᱱᱟ ᱚᱲᱟᱜ ᱨᱮ ᱤᱥᱤᱱ ᱞᱟᱹᱜᱤᱫ ᱮᱞ ᱯᱤ ᱡᱤ ᱥᱤᱞᱤᱱᱰᱟᱨ ᱵᱮᱣᱦᱟᱨ ᱠᱚᱨᱟᱣ ᱚᱠᱛᱚ ᱨᱩᱠᱷᱤᱭᱟᱹ ᱟᱨ ᱪᱮᱸᱜᱷᱟᱣ ᱠᱚᱫᱚ ᱦᱩᱭᱩᱜ ᱠᱟᱱᱟ ᱡᱮᱢᱚᱱ ᱜᱮᱥ ᱥᱮᱞᱤᱱᱰᱟᱨ ᱥᱳᱨ ᱨᱮ ᱠᱮᱨᱚᱥᱤᱱ ᱵᱟᱵᱚᱱ ᱫᱚᱦᱚᱭᱟ ᱟᱨ ᱰᱤᱵᱟᱹ ᱠᱤᱢᱵᱟ ᱢᱚᱢᱵᱟᱹᱛᱤ ᱠᱚ ᱡᱩᱞ ᱠᱟᱛᱮ ᱵᱟᱵᱚᱱ ᱫᱚᱦᱚᱭᱟ ᱟᱨ ᱡᱚᱠᱷᱚᱱ ᱳᱵᱷᱮᱱ ᱨᱮ ᱥᱮᱸᱜᱮᱞ ᱵᱚᱱ ᱫᱷᱚᱨᱟᱣᱼᱟ ᱩᱱ ᱚᱠᱛᱚ ᱠᱚᱢ ᱫᱷᱟᱨᱟ ᱜᱮᱥ ᱟᱲᱟᱜᱟᱵᱚᱱ ᱵᱟᱝᱠᱷᱟᱱ ᱞᱟᱦᱟ ᱠᱷᱚᱱ ᱡᱩᱫᱤ ᱜᱮᱥ ᱟᱲᱟᱜ ᱛᱟᱦᱮᱱᱟ ᱛᱟᱦᱚᱞᱮ ᱴᱟᱴᱠᱟ ᱜᱮ ᱥᱮᱸᱜᱮᱞ ᱫᱷᱚᱨᱟᱜᱼᱟ ᱟᱨ ᱟᱭᱢᱟ ᱞᱮᱠᱟᱱᱟᱜ ᱵᱤᱯᱚᱛ ᱦᱩᱭ ᱫᱟᱲᱮᱭᱟᱜᱼᱟ ᱟᱨ ᱡᱷᱚᱛᱚ ᱠᱷᱚᱱ ᱡᱟᱹᱥᱛᱤ ᱦᱩᱫᱤᱥ ᱵᱚᱱ ᱫᱚᱦᱚᱭᱟ ᱜᱮᱥ ᱨᱮᱱᱟᱜ ᱢᱟᱦᱟᱸ ᱥᱩᱭᱤᱪ ᱛᱟᱦᱮᱱᱟ ᱚᱱᱟ ᱚᱱ ᱥᱮ ᱚᱯᱷ ᱨᱮ ᱢᱮᱱᱟᱜᱼᱟ ᱚᱱᱟ ᱠᱷᱮᱭᱟᱞ ᱨᱮᱵᱚᱱ ᱫᱚᱦᱚᱭᱟ